ᱱᱤᱛᱳᱜ ᱟᱜ ᱥᱚᱥᱱᱚᱜ ᱚᱠᱛᱚ ᱨᱮ ᱱᱚᱣᱟ ᱯᱷᱮᱥᱵᱩᱠ ᱤᱱᱥᱴᱟᱜᱨᱟᱢ ᱵᱟᱝᱠᱷᱟᱱ ᱴᱩᱭᱴᱟᱨ ᱠᱚ ᱫᱟᱨᱟᱭ ᱛᱮ ᱡᱚᱛᱚ ᱞᱮᱠᱟᱱᱟᱜ ᱥᱟᱶᱛᱟ ᱥᱚᱢᱟᱡᱽ ᱨᱮᱱᱟᱜ ᱵᱩᱜᱤ ᱵᱟᱹᱲᱤᱡ ᱡᱚᱛᱚᱣᱟᱜ ᱠᱷᱚᱵᱚᱨ ᱵᱚᱱ ᱧᱟᱢ ᱫᱟᱲᱮᱭᱟᱜ ᱠᱟᱱᱟ ᱚᱱᱟᱛᱮ ᱱᱚᱣᱟ ᱥᱚᱥᱱᱚᱜ ᱡᱩᱜᱽ ᱨᱮ ᱱᱚᱜᱼᱚᱭ ᱡᱟᱦᱟᱸ ᱯᱷᱳᱱ ᱠᱚ ᱮᱢᱟᱱ ᱴᱤᱵᱷᱤ ᱠᱚ ᱮᱢᱟᱱ ᱠᱚᱛᱮ ᱥᱟᱱᱟᱢ ᱞᱮᱠᱟᱱᱟᱜ ᱱᱤᱭᱩᱡᱽ ᱠᱚ ᱵᱚᱱ ᱵᱟᱲᱟᱭ ᱫᱟᱲᱮᱭᱟᱜ ᱠᱟᱱᱟ ᱟᱨ ᱚᱲᱟᱜ ᱨᱮᱱᱟᱜ ᱡᱟᱦᱟᱱᱟᱜ ᱮᱸᱴᱠᱮᱴᱚᱬᱮ ᱵᱟᱦᱨᱮ ᱨᱮ ᱡᱟᱦᱟᱸᱭ ᱜᱮ ᱢᱮᱱᱟᱭ ᱩᱱᱤ ᱦᱚᱸ ᱡᱚᱛᱚᱣᱟᱜ ᱵᱟᱲᱟᱭᱚᱜ ᱠᱟᱱᱟ ᱚᱱᱟᱛᱮ ᱢᱮᱱ ᱜᱟᱱᱚᱜᱼᱟ ᱱᱚᱣᱟ ᱠᱚᱫᱚ ᱟᱹᱰᱤᱜᱮ ᱱᱟᱯᱟᱭᱟᱜ ᱠᱟᱱᱟ ᱟᱨ ᱱᱚᱣᱟ ᱯᱤᱲᱦᱤ ᱡᱟᱦᱟᱸ ᱱᱚᱝᱠᱟ ᱠᱚ ᱵᱮᱱᱟᱣ ᱟᱠᱟᱫᱼᱟ ᱱᱤᱭᱚᱢ ᱥᱮ ᱥᱩᱛᱨᱚ ᱱᱚᱣᱟ ᱠᱚᱦᱚᱸ ᱟᱹᱰᱤ ᱡᱚᱛᱷᱟᱛᱟᱜ ᱠᱟᱱ ᱜᱮᱭᱟ ᱪᱤᱠᱟᱹᱛᱮ ᱥᱟᱺᱜᱤᱧ ᱨᱮᱱᱤᱡ ᱦᱚᱲ ᱵᱟᱲᱟᱭ ᱫᱟᱲᱮᱭᱟᱜ ᱠᱟᱱᱟᱭ ᱢᱤᱫ ᱫᱷᱟᱹᱣ ᱯᱷᱳᱴᱳ ᱠᱟᱛᱮᱫ ᱜᱮ ᱢᱤᱫᱴᱟᱝ ᱢᱤᱫ ᱜᱩᱨᱩᱯ ᱨᱮ ᱟᱲᱟᱜ ᱠᱟᱛᱮᱫ ᱡᱚᱛᱚᱣᱟᱜ ᱚᱱᱟᱢ ᱴᱷᱤᱠᱟᱹ ᱫᱟᱲᱮᱭᱟᱜ ᱠᱟᱱᱟ ᱱᱤᱱᱟᱹᱜ ᱴᱟᱹᱭᱤᱢ ᱨᱮ ᱱᱤᱱᱟᱹᱜ ᱫᱤᱱ ᱛᱮ ᱚᱸᱰᱮ ᱥᱮᱴᱮᱨᱚᱜ ᱦᱩᱭᱚᱜᱼᱟ ᱥᱮ ᱱᱚᱣᱟ ᱥᱮ ᱚᱱᱟ ᱦᱩᱭᱩᱜ ᱞᱟᱹᱜᱤᱫ ᱚᱱᱟ ᱪᱤᱠᱟᱹ ᱯᱟᱹᱦᱤᱞ ᱫᱚ ᱡᱮᱢᱚᱱ ᱡᱟᱦᱟᱱᱟᱜ ᱡᱟᱦᱟᱸᱨᱮ ᱥᱯᱳᱨᱴ ᱠᱷᱮᱞᱚᱸᱰ ᱠᱚ ᱦᱩᱭᱩᱜᱼᱟ ᱚᱱᱟ ᱞᱟᱹᱜᱤᱫ ᱛᱮ ᱢᱟᱲᱟᱝ ᱢᱟᱲᱟᱝ ᱢᱟᱠᱚ ᱰᱷᱟᱰᱨᱟ ᱦᱚᱪᱚᱭ ᱛᱟᱦᱮᱸᱫ ᱤᱱᱟᱹ ᱯᱚᱨᱮ ᱞᱤᱯᱷ ᱞᱮᱴ ᱠᱚ ᱟᱲᱟᱜ ᱛᱟᱦᱮᱸᱫ ᱡᱟᱦᱟᱸᱭ ᱫᱷᱟᱹᱵᱤᱡ ᱥᱮᱴᱮᱨ ᱠᱟᱱᱟ ᱩᱱᱤ ᱮᱱᱟᱝ ᱮ ᱵᱟᱲᱟᱭ ᱫᱟᱲᱮᱭᱟᱜᱼᱟ ᱟᱨ ᱱᱤᱛᱳᱜᱟᱜ ᱚᱠᱛᱚ ᱨᱮ ᱱᱚᱝᱠᱟᱱᱟᱜ ᱠᱟᱱᱟ ᱱᱚᱣᱟ ᱠᱷᱚᱵᱚᱨ ᱯᱟᱥᱱᱟᱣ ᱞᱟᱹᱜᱤᱫ ᱛᱮ ᱡᱚᱛᱚ ᱡᱮᱢᱚᱱ ᱢᱤᱫᱴᱟᱝ ᱢᱳᱵᱟᱭᱤᱞ ᱨᱮ ᱟᱲᱟᱜ ᱠᱮᱜ ᱠᱷᱟᱱ ᱚᱸᱰᱮ ᱜᱩᱨᱩᱯ ᱨᱮ ᱟᱲᱟᱜ ᱤᱫᱤᱭᱮᱱ ᱠᱷᱟᱱ ᱚᱸᱰᱮ ᱠᱷᱚᱱ ᱦᱟᱱᱛᱮ ᱯᱟᱥᱱᱟᱣ ᱤᱫᱤᱜᱼᱟ ᱟᱨ ᱚᱱᱠᱟᱛᱮ ᱠᱷᱚᱵᱚᱨ ᱵᱟᱲᱟᱭᱚᱜ ᱠᱟᱱᱟ ᱚᱱᱟ ᱪᱤᱠᱟᱹ ᱱᱚᱣᱟ ᱯᱷᱮᱥᱵᱩᱠ ᱤᱱᱥᱴᱟᱜᱨᱟᱢ ᱥᱮ ᱴᱩᱭᱴᱟᱨ ᱠᱚ ᱵᱮᱵᱚᱦᱟᱨ ᱫᱚ ᱟᱹᱰᱤ ᱞᱟᱹᱠᱛᱤᱜ ᱠᱟᱱᱟ ᱟᱨ ᱱᱚᱣᱟ ᱵᱮᱦᱣᱟᱨ ᱛᱟᱦᱮᱱ ᱮᱱᱟᱝ ᱜᱮ ᱟᱵᱚᱣᱟᱜ ᱞᱟᱦᱟᱱᱛᱤ ᱠᱚᱢ ᱥᱚᱢᱚᱭ ᱨᱮ ᱡᱚᱛᱚᱣᱟᱜ ᱦᱩᱭᱩᱜ ᱠᱟᱱᱟ ᱥᱚᱢᱚᱭ ᱦᱚᱸ ᱵᱟᱧᱪᱟᱜ ᱠᱟᱱᱟ ᱟᱨ ᱠᱷᱚᱨᱪᱟ ᱦᱚᱸ ᱵᱟᱧᱪᱟᱜ ᱠᱟᱱᱟ